ᱦᱳᱭ ᱟᱫᱚ ᱤᱧᱜᱮ ᱪᱚᱛᱩᱨᱵᱷᱩᱡᱽ ᱥᱚᱨᱮᱱ ᱧᱩᱛᱩᱢᱛᱤᱧ ᱪᱚᱛᱩᱨᱵᱷᱩᱡᱽ ᱥᱚᱨᱮᱱ ᱟᱨ ᱤᱧ ᱢᱤᱫᱴᱤᱡ ᱨᱮ ᱪᱟᱞᱟᱜ ᱞᱟᱹᱜᱤᱫᱛᱮ ᱠᱚ ᱴᱷᱤᱠ ᱞᱮᱱᱟ ᱟᱫᱚ ᱚᱱᱟᱠᱚ ᱢᱟᱹᱫᱽᱨᱮ ᱤᱧᱟᱹᱜ ᱱᱚᱝᱠᱟᱜᱮ

ᱟᱪᱠᱟᱜᱮ ᱢᱤᱫᱴᱤᱡ ᱤᱧᱟᱹᱜ ᱚᱥᱩᱵᱤᱫᱷᱟ ᱢᱤᱫᱴᱤᱡ ᱦᱩᱭᱮᱱᱟ ᱢᱟᱱᱮ ᱡᱟᱦᱟᱸ ᱯᱷᱚᱲᱚᱨᱮ ᱡᱮ ᱚᱱᱟ ᱵᱚᱫᱚᱞ ᱞᱟᱹᱜᱤᱫᱛᱮ ᱤᱧᱟᱹᱜ ᱜᱚᱲᱚ ᱥᱚᱯᱚᱦᱚᱫ ᱫᱚᱨᱠᱟᱨ ᱢᱮᱱᱟᱜᱼᱟ ᱟᱫᱚ ᱤᱧᱫᱚ ᱚᱱᱠᱟᱜᱮ ᱯᱚᱨᱛᱷᱚᱢᱫᱚ ᱱᱚᱣᱟ ᱠᱟᱹᱢᱤ ᱦᱩᱭᱩᱜᱼᱟ ᱡᱮ ᱚᱸᱰᱮ ᱡᱮᱢᱚᱱ ᱡᱟᱦᱟᱸ ᱛᱟᱦᱮᱱᱟ ᱚᱱᱟ ᱛᱮ ᱟᱫᱚ ᱠᱟᱛᱮᱫ ᱛᱟᱭᱚᱢᱫᱚ ᱤᱧ ᱱᱚᱝᱠᱟᱧ ᱞᱟᱹᱭᱟᱠᱚᱣᱟ ᱡᱮ ᱡᱮ ᱤᱧ ᱤᱧᱢᱟ ᱱᱚᱜᱼᱚᱭ ᱱᱚᱝᱠᱟ ᱦᱮᱸ ᱢᱟᱱᱮ ᱢᱤᱫᱴᱤᱡ ᱚᱥᱩᱵᱤᱫᱷᱟᱨᱮᱧ ᱧᱩᱨ ᱟᱠᱟᱱᱟ ᱟᱨ ᱤᱱᱟᱹᱦᱤᱞᱳᱜ ᱛᱤᱧ ᱱᱤᱭᱟᱹ ᱦᱤᱞᱳᱜ ᱛᱤᱧ ᱛᱟᱦᱮᱸ ᱠᱟᱱᱟ ᱪᱟᱞᱟᱜ ᱛᱟᱦᱮᱸ ᱠᱟᱱᱟ ᱟᱨ ᱚᱱᱟᱠᱚ ᱢᱩᱫᱽᱨᱮ ᱤᱧᱟᱹᱜ ᱚᱥᱩᱵᱤᱫᱷᱟ ᱦᱩᱭ ᱤᱫᱤ ᱠᱟᱛᱮᱫ ᱤᱧᱟᱹᱜ ᱡᱟᱦᱟᱸ ᱚᱱᱟ ᱵᱟᱨᱚ ᱛᱟᱨᱤᱠᱨᱮ ᱡᱟᱦᱟᱸ ᱛᱤᱧ ᱛᱟᱦᱮᱸ ᱠᱟᱱᱟ

ᱦᱩᱭᱠᱚᱜ ᱢᱟᱛᱤᱧ ᱟᱨ ᱚᱱᱟᱠᱚ ᱤᱫᱤ ᱠᱟᱛᱮᱫ

ᱡᱮ ᱛᱮᱦᱮᱧ ᱟᱵᱤᱱ ᱴᱷᱮᱱᱞᱤᱧ ᱱᱮᱦᱚᱨᱚᱜ ᱠᱟᱱᱟ ᱡᱮ ᱚᱱᱟ ᱟᱵᱤᱱ ᱡᱩᱫᱤᱵᱤᱱ ᱞᱮᱠᱷᱟᱱ ᱟᱞᱤᱧ ᱦᱤᱡᱩᱜ ᱠᱟᱱ ᱫᱤᱱᱨᱮ

ᱚᱥᱩᱵᱚᱫᱷᱟ ᱥᱩᱵᱤᱫᱷᱟ ᱤᱫᱤ ᱠᱟᱛᱮᱫ ᱟᱹᱞᱤᱧ ᱱᱟᱣᱟ ᱞᱮᱠᱟᱛᱮ ᱟᱹᱞᱤᱧ ᱟᱨ ᱢᱤᱫᱴᱟᱝ ᱞᱤᱧ

ᱟᱫᱚ ᱚᱱᱟᱠᱚ ᱤᱫᱤ ᱠᱟᱛᱮᱫ ᱟᱵᱤᱱ ᱴᱷᱮᱱ ᱱᱚᱣᱟ ᱱᱮᱦᱚᱨᱞᱤᱧ ᱠᱷᱚᱡᱚᱜ ᱠᱟᱱᱟ ᱡᱮ ᱱᱚᱜᱼᱚᱭ ᱛᱟᱦᱞᱮ ᱟᱞᱤᱧᱟᱜ ᱱᱚᱜᱼᱚᱭ ᱦᱩᱭᱩᱜ ᱠᱟᱱᱟ ᱪᱟᱨ ᱯᱟᱸᱪ ᱪᱷᱚ ᱪᱟᱨ ᱯᱟᱸᱪ ᱪᱷᱚ ᱟᱨ ᱛᱤᱱ ᱱᱚᱜᱼᱚ ᱱᱚᱣᱟ

ᱟᱞᱤᱧᱟᱜ ᱡᱟᱦᱟᱸ ᱛᱟᱞᱤᱧ ᱟᱠᱟᱱᱟ ᱚᱱᱟ ᱫᱚ ᱟᱵᱤᱱ

ᱟᱵᱤᱱ ᱠᱟᱜ ᱵᱤᱱ ᱟᱨ ᱱᱚᱣᱟᱵᱤᱱ ᱞᱮᱠᱷᱟᱱ ᱛᱟᱨᱢᱟᱱᱮ ᱟᱞᱤᱧ ᱦᱤᱡᱩᱜ ᱠᱟᱱ ᱫᱤᱱᱨᱮ ᱟᱞᱤᱧ ᱚᱠᱟ ᱵᱮᱲᱟᱨᱮ ᱥᱩᱵᱤᱫᱷᱟ ᱞᱤᱧ ᱵᱩᱡᱷᱟᱹᱣᱟ ᱚᱱᱟ ᱵᱮᱲᱟᱨᱮ ᱟᱞᱤᱧ ᱮᱴᱟᱜ ᱠᱟᱴᱟᱣ ᱞᱟᱹᱜᱤᱫᱛᱮ ᱟᱵᱤᱱ ᱞᱤᱧ ᱯᱚᱨᱟᱢᱚᱨᱥᱚ ᱵᱮᱱᱟ ᱟᱨ ᱱᱚᱣᱟᱠᱚ ᱤᱫᱤ ᱠᱟᱛᱮᱫ ᱟᱵᱤᱴᱷᱮᱱ ᱱᱤᱱᱟᱹᱜ ᱱᱮᱦᱚᱨ ᱛᱟᱦᱮᱱ ᱠᱟᱱᱟ ᱡᱮ ᱢᱟ ᱱᱚᱣᱟᱠᱚ ᱟᱵᱤᱱ ᱜᱚᱲᱚ ᱥᱚᱯᱚᱦᱚᱫ ᱮᱢᱟᱞᱮᱵᱮᱱ ᱟᱹᱰᱤ ᱟᱹᱰᱤ ᱫᱷᱚᱱᱱᱚᱵᱟᱫᱽ